ᱴᱮᱠᱱᱳᱞᱚᱡᱤ ᱠᱟᱨᱚᱱ ᱛᱮᱫᱚ ᱟᱵᱚᱣᱟᱜ ᱫᱚ ᱟᱭᱢᱟ ᱥᱩᱵᱤᱫᱷᱟ ᱦᱩᱭ ᱟᱠᱟᱱᱟ ᱴᱮᱠᱱᱳᱞᱚᱡᱤ ᱠᱟᱨᱚᱱ ᱛᱮᱜᱮ ᱟᱵᱚᱨᱮᱱ ᱠᱟᱬᱟ ᱵᱟ ᱞᱮᱝᱲᱟ ᱦᱚᱲ ᱠᱚᱦᱚᱸ ᱚᱲᱟᱜ ᱨᱮ ᱫᱩᱲᱩᱵ ᱠᱟᱛᱮᱫ ᱠᱚ ᱯᱟᱲᱦᱟᱜ ᱠᱚ ᱥᱩᱡᱳᱜ ᱠᱚ ᱧᱟᱢᱫᱟ ᱡᱮᱢᱚᱱ ᱠᱟᱬᱟ ᱦᱚᱲᱫᱚ ᱚᱲᱟᱜ ᱨᱮ ᱫᱩᱲᱩᱵ ᱠᱟᱛᱮᱫ ᱟᱭᱟᱜ ᱡᱮᱠᱳᱱᱚ ᱴᱮᱠᱱᱳᱞᱚᱡᱤ ᱨᱮ ᱚᱰᱤᱭᱳ ᱟᱸᱡᱚᱢ ᱠᱟᱛᱮᱫ ᱚᱱᱟᱨᱮ ᱨᱮᱠᱚᱨᱰ ᱠᱟᱛᱮᱫ ᱢᱚᱡᱽ ᱛᱮ ᱚᱲᱟᱜ ᱨᱮ ᱫᱩᱲᱩᱵ ᱠᱟᱛᱮᱫ ᱯᱟᱲᱦᱟᱣ ᱫᱟᱲᱮᱜᱼᱟᱭ ᱚᱱᱠᱟᱜᱮ ᱟᱵᱚᱨᱮᱱ ᱞᱮᱝᱲᱟ ᱦᱚᱲ ᱦᱚᱸ ᱟᱭᱟᱜ ᱯᱷᱳᱱ ᱵᱟ ᱡᱟᱦᱟᱱᱟᱜ ᱴᱮᱠᱱᱳᱞᱚᱡᱤ ᱨᱮᱜᱮ ᱵᱟ ᱞᱮᱯᱴᱚᱯ ᱵᱟ ᱚᱱᱠᱟᱱᱟᱜ ᱜᱮ ᱡᱟᱦᱟᱱᱟᱜ ᱨᱮᱜᱮ ᱫᱩᱲᱩᱵ ᱠᱟᱛᱮᱫ ᱡᱮᱠᱚᱱᱚ ᱢᱤᱫᱴᱮᱱ ᱯᱞᱟᱴᱯᱷᱨᱚᱢ ᱨᱮ ᱱᱤᱭᱟᱹ ᱵᱷᱤᱰᱭᱳ ᱨᱮᱠᱳᱰᱤᱝ ᱠᱟᱛᱮᱫ ᱚᱱᱟᱧ ᱪᱮᱫ ᱫᱟᱲᱮᱜ ᱠᱟᱱᱟ ᱟᱨ ᱟᱹᱰᱤ ᱥᱩᱵᱤᱫᱷᱟ ᱚᱲᱟᱜ ᱨᱮ ᱫᱩᱲᱩᱵ ᱠᱟᱛᱮᱫ ᱜᱮ ᱚᱱᱟᱫᱚ ᱦᱩᱭᱩᱜ ᱠᱟᱱᱟ ᱚᱠᱟ ᱥᱮᱫᱦᱚᱸ ᱵᱟᱝ ᱪᱟᱞᱟᱣ ᱦᱩᱭᱩᱜ ᱠᱟᱱ ᱛᱟᱵᱳᱱᱟ ᱚᱱᱟᱜᱮ ᱟᱵᱳᱣᱟᱜ ᱴᱮᱠᱱᱳᱞᱚᱡᱤ ᱨᱮ ᱟᱹᱰᱤ ᱥᱩᱵᱤᱫᱷᱟ ᱟᱠᱟᱫ ᱵᱳᱱᱟ ᱚᱲᱟᱜ ᱨᱮ ᱫᱩᱲᱩᱵ ᱠᱟᱛᱮᱫ ᱡᱚᱛᱚ ᱦᱩᱭᱩᱜ ᱠᱟᱱᱟ